ᱥᱚᱠ ᱞᱮᱠᱟ ᱛᱮᱜᱮᱧ ᱫᱟᱹᱲᱟ ᱤᱧ ᱫᱚ ᱡᱤᱵᱤᱠᱟ ᱞᱮᱠᱟ ᱛᱮᱫᱚ ᱵᱟᱝ ᱟᱨ ᱱᱚᱣᱟ ᱥᱚᱠ ᱜᱮ ᱤᱧᱮ ᱩᱫᱽᱜᱟᱹᱣ ᱤᱧᱟ ᱭ ᱫᱟᱹᱲ ᱞᱟᱹᱜᱤᱫ ᱛᱮ ᱟᱹᱰᱤ ᱜᱤᱫᱽᱨᱟᱹ ᱠᱷᱚᱱ ᱜᱮ ᱤᱧ ᱫᱚᱧ ᱫᱟᱹᱲ ᱠᱟᱱᱟ ᱥᱮ ᱫᱟᱹᱲᱟᱜ ᱜᱮᱭᱟ ᱱᱤᱛᱚᱜ ᱦᱚᱸ ᱟᱨ ᱱᱚᱣᱟ ᱫᱟᱹᱲ ᱛᱮ ᱟᱭᱢᱟ ᱞᱮᱠᱟᱱ ᱥᱤᱨᱯᱟᱹ ᱠᱚᱜᱮᱧ ᱦᱟᱢᱮᱴ ᱠᱟᱫᱟ ᱥᱟᱶᱛᱮ ᱦᱚᱲᱢᱚ ᱟᱨ ᱢᱚᱱᱮ ᱥᱟᱶᱟᱨ ᱦᱚᱧ ᱧᱟᱢ ᱟᱠᱟᱫ ᱜᱮᱭᱟ ᱱᱚᱣᱟ ᱜᱮ ᱤᱧᱟᱹᱜ ᱫᱟᱹᱲ ᱨᱮᱱᱟᱜ ᱚᱨᱡᱚᱱ ᱫᱚ

ᱤᱧ ᱫᱚ ᱟᱹᱰᱤ ᱜᱷᱟᱹᱲᱤᱡ ᱤᱧ ᱫᱟᱹᱲ ᱫᱟᱲᱮᱜᱼᱟ ᱫᱟᱹᱲ ᱥᱚᱢᱚᱭ ᱴᱟᱴᱠᱟ ᱴᱟᱴᱠᱟ ᱜᱚᱛᱤ ᱦᱟᱹᱧ ᱵᱟᱹᱲᱛᱤ ᱫᱟᱲᱮ ᱟᱹᱛᱤᱧᱟᱹ ᱫᱚᱢ ᱦᱚᱸ ᱛᱟᱦᱮᱱ ᱛᱤᱧᱟᱹ ᱟᱹᱰᱤ ᱜᱷᱟᱹᱲᱤᱡ ᱱᱚᱣᱟ ᱜᱮ ᱤᱧᱟᱹᱜ ᱮᱠᱥᱴᱨᱟ ᱫᱟᱲᱮ ᱫᱚ